ᱵᱷᱟᱨᱚᱛ ᱨᱮᱭᱟᱜ ᱱᱟᱜᱟᱢ ᱨᱮ ᱵᱤᱨ ᱥᱤᱫᱷᱩᱼᱠᱟᱹᱱᱩᱣᱟᱜ ᱧᱩᱛᱩᱢ ᱫᱚ ᱯᱷᱩᱨᱜᱟᱹᱞᱤᱭᱟᱹ ᱢᱮᱱᱛᱮᱜᱮ ᱩᱪᱷᱟᱹᱱ ᱟᱠᱟᱱᱟ ᱱᱩᱠᱤᱱᱟᱜ ᱚᱱᱟ ᱯᱷᱩᱨᱜᱟᱹᱞ ᱨᱮᱫᱚ ᱟᱹᱰᱤᱜᱟᱱ ᱮᱱᱮᱢ ᱢᱮᱱᱟᱜᱼᱟ ᱩᱱ ᱚᱠᱛᱚ ᱫᱚ ᱵᱷᱟᱨᱚᱛ ᱫᱤᱥᱚᱢ ᱨᱮ ᱤᱝᱨᱮᱡ ᱠᱚ ᱨᱟᱡᱮᱫ ᱠᱟᱱᱛᱟᱦᱮᱱᱟ ᱟᱨ ᱩᱱᱠᱩ ᱞᱟᱛᱟᱨ ᱨᱮᱠᱚ ᱛᱟᱦᱮᱱ ᱠᱟᱱ ᱛᱟᱦᱮᱫ ᱡᱳᱛᱫᱟᱨ ᱡᱚᱢᱤᱫᱟᱨ ᱮᱞᱟᱠᱟ ᱫᱚ ᱵᱷᱚᱜᱽᱱᱟᱰᱤᱦᱤ ᱚᱱᱟ ᱮᱞᱟᱠᱟᱨᱮ ᱩᱱ ᱚᱠᱛᱚ ᱤᱝᱨᱮᱡᱽ ᱨᱮᱱ ᱡᱳᱛᱫᱟᱨ ᱡᱚᱢᱤᱫᱟᱨ ᱡᱟᱦᱟᱸ ᱚᱱᱟ